ᱦᱮᱞᱳ ᱦᱳᱭ ᱦᱮᱸ ᱢᱮᱱᱟᱜᱼᱟ ᱟᱵᱤᱱ ᱡᱟᱦᱟᱸ ᱞᱮᱠᱟᱱᱟᱜ ᱯᱚᱛᱚᱵ ᱵᱮᱱ ᱞᱟᱹᱭᱟ ᱚᱱᱠᱟᱱᱟᱜ ᱜᱮ ᱢᱮᱱᱟᱜᱼᱟ ᱟᱵᱤᱱ ᱚᱱᱟᱠᱚ ᱨᱮᱱᱟᱜ ᱫᱟᱢ ᱫᱚ ᱟᱲᱦᱟᱭᱥᱚ ᱰᱮᱲᱥᱚ ᱛᱤᱱᱥᱚ ᱪᱟᱨᱥᱚ ᱟᱵᱤᱱ ᱡᱟᱦᱟᱸ ᱞᱮᱠᱟᱱᱟᱜ ᱵᱤᱱ ᱦᱟᱛᱟᱣᱟ ᱚᱱᱠᱟᱱᱟᱜ ᱜᱮ ᱧᱟᱢᱚᱜᱼᱟ ᱮᱢ ᱮᱢ ᱥᱤ ᱟᱨ ᱴᱤᱭᱟᱜ ᱮᱢ ᱥᱤ ᱟᱨ ᱴᱤ ᱣᱟᱞᱟ ᱫᱚ ᱟᱵᱤᱱᱟᱜ ᱡᱟᱹᱥᱛᱤ ᱜᱮ ᱯᱟᱲᱟᱜᱼᱟ ᱯᱟᱱᱥᱚ ᱯᱟᱱᱥᱚ ᱨᱩᱯᱤᱭᱟ ᱥᱮᱴᱮᱨᱚᱜᱼᱟ ᱧᱟᱢᱚᱜᱼᱟ ᱟᱵᱤᱱ ᱟᱜᱟᱨ ᱯᱟᱱᱥᱚ ᱣᱟᱞᱟ ᱵᱩᱠ ᱵᱮᱱ ᱦᱟᱛᱟᱣ ᱤᱱᱟᱹ ᱠᱷᱟᱱ ᱯᱟᱪᱟᱥ ᱨᱩᱯᱤᱭᱟ ᱠᱚᱢᱚᱜᱼᱟ ᱯᱚᱪᱟᱥ ᱨᱩᱯᱤᱭᱟ ᱟᱜᱟᱨ ᱯᱟᱱᱥᱚ ᱣᱟᱞᱟ ᱥᱟᱢᱟᱱ ᱵᱤᱱ ᱦᱟᱛᱟᱣᱟ ᱛᱚᱵᱮ ᱯᱟᱪᱟᱥ ᱨᱩᱯᱤᱭᱟ ᱰᱤᱥᱠᱟᱩᱱᱴ

ᱟᱵᱤᱱ ᱡᱟᱦᱟᱸ ᱞᱮᱠᱟ ᱡᱟ ᱥᱛᱤ ᱥᱟᱢᱟᱱ ᱵᱤᱱ ᱦᱟᱛᱟᱣᱟ ᱚᱱᱠᱟᱜᱮ ᱰᱤᱥᱠᱟᱩᱱᱴ ᱵᱤᱱ ᱧᱟᱢᱟ ᱟᱜᱟᱨ ᱟᱵᱤᱱ ᱮᱸᱻ ᱫᱩ ᱛᱤᱱ ᱦᱟᱡᱟᱨ ᱨᱮᱱᱟᱜ ᱯᱚᱛᱚᱵ ᱵᱤᱱ ᱦᱟᱛᱟᱣᱟ ᱤᱱᱟᱹ ᱠᱷᱟᱱ ᱫᱚ ᱚᱱᱠᱟ ᱯᱟᱱᱥᱚ ᱨᱩᱯᱤᱭᱟ ᱵᱟᱝ ᱠᱷᱟᱱ ᱪᱷᱚᱭᱥᱚ ᱨᱩᱯᱤᱭᱟ ᱚᱱᱠᱟ ᱰᱤᱥᱠᱟᱩᱱᱴ ᱧᱟᱢᱟᱵᱤᱱ ᱦᱚᱸ ᱢᱮᱱᱟᱜᱼᱟ ᱟᱵᱤᱱ ᱡᱟᱦᱟᱸ ᱞᱮᱠᱟᱱᱟᱜ ᱵᱤᱱ ᱠᱷᱚᱡᱚᱜᱼᱟ ᱫᱚᱝ ᱞᱟᱝᱲᱮ ᱥᱮᱨᱮᱧ ᱨᱮᱱᱟᱜ ᱡᱟᱦᱟᱸᱜᱮ ᱯᱚᱛᱚᱵ ᱢᱮᱱᱟᱜ ᱟᱵᱤᱱ ᱡᱚᱛᱚᱵᱤᱱ ᱧᱟᱢᱟ ᱟᱵᱤᱱ ᱟᱞᱤᱧ ᱴᱷᱮᱱ ᱦᱤᱡᱩᱜᱵᱤᱱ ᱦᱟᱛᱟᱣ ᱵᱤᱱ ᱚᱱᱟ ᱛᱤᱱᱥᱚ ᱪᱟᱨᱥᱚ ᱚᱱᱠᱟ ᱚᱱᱟ ᱵᱷᱤᱛᱤᱨ ᱠᱚᱨᱮ ᱜᱮ ᱦᱤᱡᱩᱜᱼᱟ ᱧᱟᱢᱚᱜᱼᱟ ᱧᱟᱢᱚᱜᱼᱟ ᱟᱵᱤᱱ ᱧᱟᱢᱚᱜᱼᱟ ᱡᱮᱭ ᱥᱮ ᱛᱤᱱᱥᱚ ᱣᱟᱞᱟ ᱵᱤᱱ ᱦᱟᱛᱟᱣᱟ ᱤᱱᱟᱹ ᱠᱷᱟᱱ ᱫᱚ ᱡᱮ ᱴᱩ ᱯᱷᱤᱯᱴᱤ ᱟᱵᱤᱱᱟᱜ ᱯᱟᱲᱟᱜᱼᱟ ᱯᱟᱪᱟᱥ ᱨᱩᱯᱤᱭᱟ ᱰᱤᱥᱠᱟᱩᱱᱴ

ᱦᱳᱭ ᱦᱤᱡᱩᱜ ᱵᱤᱱ